ᱟᱛᱳ ᱫᱤᱥᱚᱢ ᱨᱮᱱ ᱪᱟᱹᱥᱤ ᱵᱟᱹᱥᱤ ᱦᱚᱲᱟᱜ ᱪᱟᱥ ᱠᱟᱹᱢᱤ ᱫᱚ ᱟᱹᱰᱤ ᱜᱮ ᱟᱱᱟᱴᱟ ᱪᱮᱫᱟᱜ ᱥᱮ ᱟᱛᱳ ᱫᱤᱥᱚᱢ ᱨᱮᱱ ᱪᱟᱹᱥᱤ ᱫᱚ ᱰᱟᱝᱨᱟ ᱠᱟᱰᱟ ᱵᱟᱹᱱᱩᱜ ᱠᱚᱣᱟ ᱱᱚᱝᱠᱟᱱ ᱥᱚᱢᱚᱥᱥᱟ ᱦᱚᱛᱮᱛᱮ ᱱᱮᱛᱟᱨ ᱫᱚ ᱢᱟᱜᱽ ᱢᱟᱥ ᱨᱮᱫᱚ ᱛᱚᱞᱟ ᱜᱟᱹᱲᱤ ᱛᱮ ᱫᱚ ᱵᱟᱝ ᱠᱚ ᱥᱤ ᱫᱟᱲᱮᱭᱟᱜ ᱠᱟᱱᱟ ᱡᱚᱛᱚ ᱜᱮ ᱤᱱᱡᱤᱱ ᱵᱷᱚᱨᱥᱟ ᱠᱟᱛᱮᱫ ᱢᱮᱱᱟᱜ ᱠᱚᱣᱟ ᱚᱱᱟᱛᱮ ᱱᱮᱛᱟᱨ ᱫᱚ ᱪᱟᱹᱛ ᱵᱟᱹᱭᱥᱟᱹᱠᱷ ᱛᱚᱞᱟ ᱜᱟᱹᱰᱤ ᱠᱚ ᱥᱤᱭᱮᱫᱟ ᱛᱚᱞᱟ ᱜᱟᱹᱰᱤ ᱥᱟᱹᱛ ᱠᱟᱛᱮᱫ ᱡᱚᱠᱷᱚᱱ ᱵᱟᱹᱭᱥᱟᱹᱠᱷ ᱡᱷᱮᱸᱴ ᱫᱟᱜ ᱮ ᱡᱟᱹᱲᱤᱭᱟ ᱟᱫᱚ ᱛᱚᱞᱟ ᱠᱚ ᱜᱤᱰᱤᱭᱟ ᱪᱟᱹᱥᱤ ᱪᱟᱹᱥᱤ ᱛᱚᱞᱟ ᱠᱚ ᱜᱤᱰᱤ ᱞᱮᱠᱷᱟᱱ ᱧᱮᱞ ᱧᱮᱞ ᱛᱮᱜᱮ ᱫᱟᱜ ᱫᱚ ᱡᱟᱹᱲᱤ ᱤᱫᱤᱭᱟᱭ ᱛᱚᱞᱟ ᱦᱚᱸ ᱦᱟᱨᱟᱜ ᱤᱫᱤᱜᱼᱟ ᱚᱱᱟ ᱛᱮ ᱪᱟᱹᱥᱤ ᱪᱟᱥ ᱞᱟᱹᱜᱤᱫ ᱟᱥᱟᱲ ᱥᱟᱱ ᱜᱮᱠᱚ ᱛᱩᱫ ᱫᱚᱦᱚᱭᱟ ᱚᱱᱟᱛᱮ ᱱᱮᱛᱟᱨ ᱫᱚ ᱪᱟᱥ ᱵᱟᱥ ᱫᱚ ᱡᱚᱛᱚ ᱜᱮ ᱤᱱᱡᱤᱱ ᱵᱟᱵᱚᱛ ᱛᱮ ᱜᱮ ᱦᱩᱭᱩᱜ ᱠᱟᱱᱟ ᱴᱟᱠᱴᱟᱨ ᱴᱟᱠᱴᱟᱨ ᱴᱟᱠᱴᱟᱨ ᱛᱮᱜᱮ ᱥᱤᱜ ᱠᱟᱱᱟ ᱴᱟᱠᱴᱟᱨ ᱛᱮ ᱥᱤ ᱠᱟᱛᱮᱫ ᱜᱮ ᱡᱚᱛᱚ ᱜᱮ ᱱᱮᱛᱟᱨ ᱫᱚ ᱵᱤᱛᱟᱹ ᱠᱚᱦᱚᱸ ᱵᱟᱝ ᱢᱟᱜ ᱦᱩᱭᱩᱜ ᱠᱟᱱᱟ ᱴᱟᱠᱴᱟᱨ ᱛᱮ ᱫᱚ ᱠᱟᱛᱮᱫ ᱜᱤ ᱦᱳᱲᱳ ᱠᱚ ᱫᱚ ᱠᱚ ᱨᱚᱦᱚᱭ ᱮᱫᱟ ᱟᱹᱰᱤ ᱠᱚᱥᱴᱚ ᱛᱮᱠᱚ ᱫᱤᱱ ᱜᱚᱱᱟ ᱚᱱᱟ ᱛᱮ ᱟᱜᱷᱟᱸᱲ ᱯᱩᱥ ᱦᱳᱲᱳ ᱵᱤᱞᱤᱜᱼᱟ ᱦᱳᱲᱳ ᱫᱚ ᱱᱮᱛᱟᱨ ᱫᱚ ᱢᱤᱥᱤᱱ ᱛᱮ ᱠᱚ ᱤᱨ ᱮᱫᱟ ᱢᱤᱥᱤᱱ ᱛᱮ ᱤᱨ ᱫᱟᱠᱚ ᱮᱵᱚᱝ ᱛᱤ ᱛᱮᱦᱚᱸ ᱠᱚ ᱤᱨ ᱠᱟᱛᱮᱫ ᱴᱟᱠᱴᱟᱨ ᱠᱚᱛᱮ ᱠᱚ ᱟᱹᱜᱩᱭᱮᱫᱟ ᱚᱱᱠᱟ ᱠᱟᱛᱮᱫ ᱱᱟᱦᱟᱜ ᱪᱟᱹᱥᱤ ᱵᱟᱹᱥᱤ ᱡᱤᱭᱚᱱ ᱫᱚ ᱠᱚ ᱠᱷᱟᱱᱰᱟᱣ ᱮᱫᱟ